ᱤᱧ ᱫᱚ ᱫᱟᱬᱟᱱ ᱡᱟᱭᱜᱟ ᱨᱮᱫᱚᱧ ᱠᱩᱥᱤᱭᱟᱜ ᱛᱟᱦᱮᱱᱟ ᱢᱟᱨᱟᱝ ᱵᱩᱨᱩ ᱟᱨ ᱞᱩᱜᱩ ᱵᱩᱨᱩ ᱟᱨ ᱡᱟᱦᱮᱨ ᱜᱟᱲ ᱠᱚ ᱟᱨ ᱚᱱᱟᱫᱚᱧ ᱠᱩᱥᱤᱭᱟᱜ ᱛᱟᱦᱮᱱᱟ ᱪᱮᱫᱟᱜ ᱥᱮ ᱠᱤ ᱚᱱᱟ ᱫᱚ ᱵᱚᱱ ᱟᱵᱚᱨᱮᱱ ᱥᱮᱫᱟᱭ ᱦᱟᱲᱟᱢᱼᱦᱟᱯᱲᱟᱢ ᱠᱚᱠᱚ ᱞᱟᱹᱭ ᱫᱚᱦᱚ ᱟᱠᱟᱜᱼᱟ ᱠᱤ ᱵᱟᱝ ᱛᱚ ᱢᱟᱨᱟᱝ ᱵᱩᱨᱩ ᱟᱵᱚᱨᱮᱱ ᱢᱟᱨᱟᱝ ᱵᱚᱸᱜᱟ ᱠᱟᱱᱟᱭ ᱞᱩᱜᱩ ᱟᱭᱳ ᱞᱩᱜᱩ ᱵᱟᱵᱟ ᱞᱩᱜᱩᱼᱵᱩᱨᱩ ᱨᱮᱫᱚ ᱛᱚ ᱚᱱᱟᱛᱮ ᱥᱟᱱᱟᱢ ᱥᱟᱺᱜᱤᱧᱼᱥᱟᱺᱜᱤᱧ ᱠᱷᱚᱡ ᱦᱚᱲᱠᱚ ᱦᱤᱡᱩᱜ ᱛᱟᱦᱮᱱᱟ ᱟᱨ ᱟᱠᱚᱣᱟᱜ ᱫᱩᱠ ᱠᱚ ᱱᱮᱦᱚᱨ ᱞᱟᱹᱭ ᱛᱟᱦᱮᱱᱟ ᱟᱨ ᱠᱚ ᱱᱮᱦᱚᱨᱚᱜ ᱛᱟᱦᱮᱱᱟ ᱟᱨ ᱚᱱᱟ ᱫᱩᱠ ᱦᱚᱸ ᱥᱩᱠ ᱨᱮᱠᱚ ᱵᱚᱫᱚᱞ ᱵᱚᱫᱚᱞᱚᱜ ᱛᱟᱠᱚ ᱛᱟᱦᱮᱱᱟ ᱟᱨ ᱚᱱᱟ ᱠᱟᱹᱦᱤᱛᱮ ᱚᱱᱟ ᱠᱚ ᱡᱟᱭᱜᱟ ᱫᱚ ᱤᱧᱫᱚᱧ ᱠᱩᱥᱤᱭᱟᱜ ᱛᱟᱦᱮᱱᱟ ᱟᱨ ᱟᱵᱚ ᱦᱚᱲ ᱠᱚᱦᱚᱸ ᱪᱟᱞᱟᱜ ᱪᱟᱦᱮ ᱟᱨ ᱟᱯᱱᱟᱨ ᱵᱚᱸᱜᱟᱵᱩᱨᱩ ᱠᱚ ᱫᱤᱥᱟᱠᱚ ᱪᱟᱦᱮ